ᱦᱳᱴᱮᱞ ᱨᱮᱫᱚ ᱟᱭᱢᱟ ᱨᱚᱠᱚᱢ ᱡᱚᱢᱟᱜ ᱠᱚ ᱢᱮᱱᱟᱜᱼᱟ ᱚᱱᱟᱛᱮ ᱤᱧ ᱫᱚ ᱦᱳᱴᱮᱞ ᱨᱮ ᱡᱚᱢᱟᱜ ᱜᱤᱧ ᱠᱩᱥᱤᱭᱟᱜᱼᱟ ᱠᱟᱨᱚᱱ ᱦᱳᱴᱮᱞ ᱨᱮ ᱟᱭᱢᱟ ᱠᱤᱪᱷᱩ ᱡᱚᱢᱟᱜ ᱡᱮᱢᱚᱱ ᱪᱤᱠᱮᱱ ᱵᱨᱤᱭᱟᱱᱤ ᱯᱚᱠᱳᱲᱟ ᱮᱜᱽᱨᱳᱞ ᱪᱟᱣᱢᱤᱱ ᱟᱨ ᱟᱭᱢᱟ ᱡᱤᱱᱤᱥ ᱜᱮ ᱟᱹᱰᱤ ᱢᱚᱸᱡ ᱠᱚ ᱤᱥᱤᱱᱟ ᱚᱱᱟᱛᱮ ᱤᱧ ᱫᱚ ᱦᱳᱴᱮᱞ ᱨᱮ ᱡᱚᱢᱟᱜ ᱜᱤᱧ ᱠᱩᱥᱤᱭᱟᱜᱼᱟ ᱟᱹᱰᱤ ᱟᱸᱴ ᱠᱟᱨᱚᱱ ᱡᱤᱞ ᱦᱚᱸ ᱟᱹᱰᱤ ᱢᱚᱸᱡ ᱠᱚ ᱤᱥᱤᱱᱟ ᱡᱟᱦᱟᱸᱱ ᱡᱤᱱᱤᱥ ᱜᱮ ᱟᱹᱰᱤ ᱢᱚᱸᱡ ᱛᱮᱠᱚ ᱤᱥᱤᱱᱟ ᱟᱨ ᱦᱳᱴᱮᱞ ᱨᱮᱱ ᱢᱮᱱᱮᱡᱟᱨ ᱠᱚᱦᱚᱸ ᱟᱹᱰᱤ ᱢᱚᱸᱡ ᱠᱚ ᱨᱚᱲᱟ ᱦᱚᱲ ᱥᱚᱸᱜᱮ ᱵᱮᱵᱚᱦᱟᱨ ᱠᱚ ᱟᱹᱰᱤ ᱢᱚᱸᱡ ᱠᱚ ᱫᱚᱦᱚᱭᱟ ᱚᱱᱟᱛᱮ ᱦᱳᱴᱮᱞ ᱨᱮᱦᱚᱸ ᱡᱚᱢᱟᱜ ᱤᱧ ᱠᱩᱥᱤᱭᱟᱜᱼᱟ